ᱟᱞᱮᱫᱚ ᱯᱩᱠᱷᱨᱤ ᱟᱞᱮᱥᱮᱫ ᱨᱮᱫᱚ ᱮᱱᱛᱮᱫ ᱯᱩᱠᱷᱨᱤ ᱨᱮ ᱦᱟᱹᱠᱩ ᱞᱮ ᱟᱲᱟᱜ ᱠᱚᱣᱟ ᱦᱟᱹᱠᱩ ᱫᱚ ᱩᱱᱠᱩ ᱨᱩᱭ ᱠᱟᱛᱞᱟ ᱱᱩᱠᱩ ᱠᱚ ᱦᱟᱹᱠᱩ ᱜᱮᱞᱮ ᱟᱲᱟᱜ ᱠᱚᱣᱟ ᱟᱫᱚ ᱱᱩᱠᱩ ᱠᱚᱣᱟᱜ ᱫᱟᱢ ᱫᱚ ᱦᱩᱭᱩᱜᱚᱜ ᱠᱟᱱᱟ ᱚᱱᱮ ᱫᱩᱥᱚ ᱟᱹᱲᱟᱹᱭ ᱥᱚ ᱤᱱᱠᱟᱹ ᱟᱨ ᱠᱚᱢ ᱠᱟᱛᱮᱫ ᱦᱩᱭᱩᱜᱚᱜᱼᱟ ᱳᱭ ᱮᱠᱥᱚ ᱟᱥᱤ ᱴᱟᱠᱟ ᱠᱤᱞᱳ ᱱᱮᱜᱼᱮ ᱱᱤᱝᱠᱟᱹ ᱟᱨ ᱮᱴᱟᱜ ᱦᱟᱠᱩᱣᱟᱜ ᱫᱟᱢ ᱫᱚ ᱪᱮᱛᱟᱱ ᱧᱚᱜ ᱜᱮᱭᱟ ᱡᱮᱢᱚᱱ ᱢᱟᱝᱜᱨᱤ ᱦᱟᱠᱩ ᱢᱟᱝᱜᱨᱤ ᱦᱟᱹᱠᱩ ᱫᱚ ᱦᱟᱱᱛᱮ ᱪᱷᱚ ᱥᱟᱛ ᱥᱚ ᱴᱟᱠᱟ ᱠᱮᱡᱤ ᱠᱚ ᱫᱟᱢᱚᱜᱚᱜᱼᱟ ᱟᱨ ᱱᱩᱠᱩ ᱡᱟᱹᱥᱛᱤ ᱱᱚᱣᱟ ᱟᱞᱮ ᱤᱭᱟᱹ ᱠᱚᱨᱮ ᱫᱚ ᱱᱩᱠᱩ ᱟᱥᱩᱞ ᱱᱩᱠᱩ ᱨᱩᱭ ᱠᱟᱛᱞᱟ ᱢᱤᱨᱜᱟᱹᱭ ᱱᱤᱠᱩ ᱠᱚᱜᱮ ᱞᱮ ᱪᱟᱥᱼᱟᱵᱟᱫ ᱠᱚᱣᱟ ᱟᱨ ᱮᱴᱟᱜ ᱦᱟᱹᱠᱩ ᱫᱚ ᱩᱱᱠᱩ ᱠᱚᱣᱟᱜ ᱦᱟᱹᱠᱩ ᱫᱟᱢ ᱢᱚᱴᱟᱢᱩᱴᱤ ᱴᱷᱤᱠ ᱜᱮᱭᱟ ᱟᱞᱮᱥᱮᱭᱟᱜ ᱦᱤᱥᱟᱹᱵ ᱫᱚ